ᱦᱮᱸ ᱟᱞᱮ ᱟᱛᱳ ᱨᱮ ᱥᱮᱨᱢᱟ ᱨᱮ ᱵᱟᱨᱭᱟ ᱜᱮ ᱯᱚᱨᱚᱵᱽ ᱫᱚ ᱦᱩᱭᱩᱜᱼᱟ ᱚᱱᱟ ᱫᱚ ᱢᱤᱫ ᱫᱚ ᱦᱩᱭᱩᱜ ᱠᱟᱱᱟ ᱵᱟᱦᱟ ᱵᱚᱸᱜᱟ ᱥᱮ ᱢᱟᱜ ᱢᱚᱬᱮ ᱟᱨ ᱜᱚᱰ ᱵᱚᱸᱜᱟ ᱥᱮ ᱡᱟᱦᱟᱸ ᱫᱚ ᱥᱟᱹᱨᱤ ᱥᱚᱨᱦᱟᱭ ᱟᱞᱮ ᱟᱛᱳ ᱨᱮ ᱵᱚᱸᱜᱟ ᱵᱳᱨᱳ ᱠᱚᱫᱚ ᱧᱩᱢᱟᱱᱟᱜ ᱵᱚᱸᱜᱟ ᱵᱳᱨᱳ ᱠᱚ ᱡᱟᱦᱟᱸ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱢᱤᱴᱤᱡ ᱫᱚ ᱯᱷᱟᱹᱜᱩᱱ ᱵᱚᱸᱜᱟ ᱥᱮ ᱢᱟᱜ ᱢᱚᱬᱮ ᱵᱚᱸᱜᱟ ᱵᱳᱨᱳ ᱦᱚᱸ ᱟᱨ ᱜᱚᱰ ᱵᱚᱸᱜᱟ ᱥᱮ ᱥᱟᱹᱨᱤ ᱥᱚᱨᱦᱟᱭ ᱵᱚᱸᱜᱟ ᱵᱳᱳᱨ ᱡᱟᱛᱨᱟ ᱵᱚᱸᱜᱟ ᱵᱳᱨᱳ ᱮᱨᱚᱜ ᱥᱤᱢ ᱵᱚᱸᱜᱟ ᱵᱳᱳᱨ ᱦᱟᱹᱲᱭᱟᱹᱨ ᱥᱤᱢ ᱵᱚᱸᱜᱟ ᱵᱳᱨᱳ ᱱᱤᱭᱟᱹ ᱠᱚᱜᱮ ᱟᱞᱮ ᱟᱛᱳ ᱨᱮᱫᱚᱞᱮ ᱵᱚᱸᱜᱟ ᱵᱳᱨᱳᱭᱟ ᱵᱚᱸᱜᱟ ᱵᱳᱨᱳᱭᱟ ᱟᱨ ᱥᱮᱨᱢᱟ ᱨᱮ ᱵᱟᱨᱭᱟ ᱢᱟᱨᱟᱝ ᱯᱚᱨᱚᱵᱽ ᱥᱮ ᱢᱟᱨᱟᱝ ᱡᱟᱦᱟᱸᱞᱮᱠᱟ ᱟᱞᱮ ᱟᱛᱳ ᱨᱮᱞᱮ ᱢᱟᱱᱟᱣ ᱵᱟᱛᱟᱣᱟ ᱚᱱᱟᱠᱤᱱ ᱫᱚ ᱚᱱᱮᱧ ᱞᱟᱹᱭ ᱠᱮᱫ ᱡᱮ ᱯᱷᱟᱹᱜᱩᱱ ᱵᱚᱸᱜᱟ ᱟᱨ ᱥᱟᱹᱨᱤ ᱥᱚᱨᱦᱟᱭ ᱨᱮᱫᱚ ᱟᱹᱰᱤᱜᱟᱱ ᱦᱚᱲ ᱠᱚ ᱫᱟᱹᱭᱼᱛᱮᱧᱟᱝ ᱦᱟᱛᱚᱢᱼᱠᱩᱢᱟᱹᱝ ᱡᱚᱛᱚ ᱜᱮᱞᱮ ᱱᱮᱣᱛᱟ ᱵᱟᱨᱛᱮ ᱠᱚᱣᱟ ᱟᱨ ᱱᱚᱣᱟ ᱯᱚᱨᱚᱵᱽ ᱨᱮᱫᱚ ᱢᱚᱬᱮ ᱥᱤᱧ ᱢᱚᱬᱮ ᱧᱤᱫᱟᱹ ᱞᱮ ᱮᱱᱮᱡ ᱥᱮᱨᱧᱟ ᱠᱩᱞᱦᱤ ᱨᱮ ᱟᱹᱰᱤ ᱡᱟᱸᱠ ᱡᱚᱢᱚᱠᱟᱛᱮ ᱟᱹᱰᱤᱜᱟᱱ ᱦᱚᱲ ᱦᱚᱸ ᱢᱮᱱᱟᱜ ᱞᱮᱭᱟ ᱱᱚᱣᱟ ᱡᱮᱞᱮᱧ ᱟᱛᱳ ᱨᱮ ᱱᱤᱝᱠᱟᱹ ᱠᱟᱛᱮ ᱱᱚᱣᱟ ᱥᱟᱹᱨᱤ ᱥᱚᱨᱦᱟᱭ ᱥᱮ ᱦᱟᱹᱛᱤ ᱞᱮᱠᱟᱱ ᱥᱚᱨᱦᱟᱭ ᱫᱚ ᱟᱹᱰᱤ ᱡᱟᱸᱠ ᱡᱚᱢᱚᱠ ᱜᱮᱞᱮ ᱯᱟᱨᱚᱢᱟ ᱟᱨ ᱱᱚᱣᱟ ᱢᱟᱜ ᱢᱟᱜ ᱢᱚᱬᱮ ᱯᱷᱟᱹᱜᱩᱱ ᱵᱚᱸᱜᱟ ᱥᱮ ᱡᱟᱦᱟᱸ ᱥᱟᱹᱨᱤ ᱥᱚᱨᱦᱟᱭ ᱞᱮ ᱵᱟᱦᱟ ᱵᱚᱸᱜᱟ ᱞᱮ ᱡᱟᱦᱟᱸᱞᱮ ᱢᱮᱛᱟᱜ ᱠᱟᱱᱟ ᱱᱚᱣᱟ ᱵᱚᱸᱜᱟ ᱵᱳᱨᱳ ᱨᱮᱦᱚᱸ ᱟᱞᱮᱨᱤᱡ ᱢᱟᱹᱡᱷᱤ ᱱᱟᱭᱠᱮ ᱜᱚᱰᱮᱛ ᱟᱹᱰᱤᱜᱟᱱ ᱟᱞᱮ ᱨᱮᱱ ᱡᱟᱦᱟᱸ ᱫᱚ ᱱᱚᱣᱟ ᱟᱛᱳ ᱨᱮᱠᱚ ᱪᱟᱪᱟᱞᱟᱣ ᱥᱮᱠᱚ ᱩᱱ ᱠᱷᱚᱱᱟᱜ ᱠᱚ ᱫᱚᱦᱚ ᱟᱹᱜᱩ ᱠᱟᱫᱟ ᱟᱹᱰᱤ ᱜᱚᱨᱚᱵᱽ ᱟᱱ ᱠᱚ ᱠᱟᱹᱢᱤᱭᱟ ᱚᱱᱟ ᱯᱚᱨᱚᱵᱹ ᱨᱮᱦᱚᱸ ᱯᱮ ᱥᱤᱧ ᱯᱮ ᱧᱤᱫᱟᱹ ᱞᱮ ᱮᱱᱮᱡ ᱥᱮᱨᱮᱧᱟ ᱱᱚᱣᱟ ᱴᱷᱮᱱ ᱦᱚᱸ ᱫᱟᱹᱭ ᱫᱟᱹᱭᱼᱛᱮᱧᱟᱝ ᱦᱟᱛᱚᱢᱼᱠᱩᱢᱟᱹᱝ ᱡᱚᱛᱚ ᱜᱮ ᱱᱮᱣᱛᱟ ᱵᱟᱨᱛᱮ ᱠᱟᱛᱮ ᱱᱟᱣᱟ ᱥᱮᱨᱢᱟ ᱨᱮᱱᱟᱜ ᱱᱚᱣᱟ ᱵᱟᱦᱟ ᱞᱮ ᱵᱟᱦᱟᱭᱟ ᱟᱨ ᱟᱹᱰᱤᱡ ᱜᱮ ᱚᱱᱟ ᱡᱟᱦᱮᱨ ᱵᱚᱸᱜᱟ ᱛᱷᱟᱱ ᱜᱩᱞ ᱥᱟᱺᱦᱤᱡ ᱞᱮ ᱮᱱᱮᱡ ᱥᱮᱨᱮᱧᱟ ᱟᱹᱰᱤᱞᱮ ᱨᱟᱹᱥᱠᱟᱭᱟ ᱵᱩᱨᱩ ᱢᱟᱱᱮ ᱡᱟᱦᱮᱨ ᱵᱚᱸᱜᱟ ᱵᱳᱨᱳ ᱠᱚᱦᱚᱸ ᱞᱮ ᱧᱮᱞ ᱠᱚᱣᱟ ᱟᱞᱮ ᱨᱮᱱ ᱢᱟᱹᱡᱷᱤ ᱱᱟᱭᱠᱮ ᱩᱱᱠᱩ ᱠᱚᱣᱟᱜ ᱫᱟᱲᱮᱛᱮ ᱟᱹᱰᱤ ᱵᱚᱸᱜᱟ ᱵᱳᱨᱳ ᱠᱚᱦᱚᱸᱞᱮ ᱧᱮᱞ ᱥᱟᱸᱜᱮ ᱠᱚᱣᱟ ᱟᱹᱰᱤ ᱡᱟᱸᱠ ᱡᱚᱢᱚᱠᱟᱛᱮ ᱟᱹᱰᱤᱜᱟᱱ ᱦᱚ ᱦᱚᱲ ᱞᱮ ᱛᱟᱦᱮᱱᱟ ᱱᱤᱝᱠᱟᱹ ᱠᱟᱛᱮ ᱵᱟᱨᱭᱟ ᱥᱟᱨᱦᱟᱭ ᱡᱟᱦᱟᱸ ᱫᱚ ᱥᱟᱹᱨᱤ ᱥᱚᱨᱦᱟᱭ ᱟᱨ ᱵᱟᱦᱟ ᱵᱚᱸᱜᱟ ᱯᱷᱟᱹᱜᱩᱱ ᱥᱚᱨᱦᱟᱭ ᱞᱮ ᱢᱟᱱᱟᱣ ᱵᱟᱛᱟᱣᱟ